ᱟᱞᱮ ᱫᱚᱞᱮ ᱥᱚᱦᱚᱨᱟᱭᱚᱜ ᱠᱟᱱᱟ ᱟᱨ ᱥᱚᱦᱚᱨᱟᱭ ᱠᱟᱛᱮ ᱫᱚ ᱟᱫᱚ ᱥᱤᱢ ᱠᱚᱞᱮ ᱵᱚᱸᱜᱟ ᱠᱚᱣᱟ ᱵᱚᱸᱜᱟ ᱦᱤᱞᱳᱜ ᱫᱚ ᱨᱟᱪᱟ ᱠᱚᱞᱮ ᱚᱞᱟ ᱠᱩᱲᱤ ᱜᱤᱫᱽᱨᱟᱹ ᱠᱚ ᱚᱞ ᱛᱟᱞᱮᱭᱟ ᱟᱨ ᱛᱟᱨ ᱵᱟᱫᱮᱞᱮ ᱮᱱᱮᱡ ᱟᱠᱚ ᱥᱮᱨᱮᱧ ᱟᱠᱚ ᱯᱮ ᱫᱤᱱ ᱞᱮ ᱯᱩᱨᱟᱹᱣᱟ ᱯᱮ ᱫᱤᱱ ᱞᱮ ᱢᱟᱱᱟᱣᱟ ᱟᱫᱚ ᱵᱷᱟᱹᱜᱤᱛᱮ ᱛᱩᱢᱫᱟᱜ ᱴᱟᱢᱟᱠᱟ ᱟᱛᱮᱠᱚ ᱮᱱᱮᱡᱼᱟ ᱞᱟᱛᱟᱨ ᱫᱚ ᱞᱟᱛᱟᱨ ᱜᱮ ᱪᱮᱛᱟᱱ ᱫᱚ ᱪᱮᱛᱟᱱ ᱜᱮ ᱟᱵᱚ ᱥᱟᱱᱛᱟᱲ ᱥᱚᱢᱟᱡᱽ ᱫᱚ ᱥᱟᱱᱛᱟᱲ ᱥᱚᱢᱟᱡᱽ ᱨᱮᱜᱮ ᱵᱚᱱ ᱛᱟᱦᱮᱱᱚᱜᱼᱟ ᱛᱤᱱᱟᱹᱜ ᱠᱚ ᱮᱱᱮᱡᱼᱟ ᱥᱮᱨᱮᱧ ᱟᱠᱚ ᱥᱟᱱᱟᱢ ᱜᱮ ᱦᱩᱲᱭᱟᱹᱲ ᱦᱚᱸ ᱠᱚᱲᱟ ᱜᱤᱫᱽᱨᱟᱹ ᱦᱚᱸ ᱛᱩᱢᱫᱟᱜ ᱴᱟᱢᱟᱠ ᱟᱛᱮᱠᱚ ᱚᱰᱚᱠᱚᱜᱼᱟ ᱵᱷᱟᱹᱜᱤ ᱛᱮᱠᱚ ᱨᱩᱭᱟ ᱵᱷᱟᱹᱜᱤ ᱛᱮᱠᱚ ᱮᱱᱮᱡᱼᱟ ᱵᱷᱹᱟᱜᱤ ᱛᱮᱠᱚ ᱥᱮᱨᱮᱧᱟ ᱥᱟᱱᱛᱟᱲ ᱥᱚᱢᱟᱡᱽ ᱥᱟᱱᱛᱟᱲ ᱥᱚᱢᱟᱡᱽ ᱨᱮᱜᱮ ᱛᱟᱦᱮᱱᱚᱜ ᱢᱟ ᱟᱨ ᱢᱟᱱᱟᱣᱟᱞᱮ ᱟᱞᱮ ᱫᱚ ᱯᱮ ᱫᱤᱱ ᱯᱩᱱ ᱫᱤᱱ ᱞᱮ ᱢᱟᱱᱟᱣᱟ ᱮᱱᱮᱡ ᱟᱞᱮ ᱠᱩᱞᱤ ᱠᱩᱞᱤ ᱛᱮ ᱜᱚᱴᱟ ᱠᱩᱞᱦᱤ ᱫᱟᱬᱟᱱᱟᱞᱮ ᱵᱷᱟᱹᱜᱤ ᱛᱮ ᱠᱚᱲᱟ ᱠᱚ ᱠᱩᱲᱤ ᱠᱚ ᱵᱩᱲᱦᱤ ᱠᱚ ᱫᱟᱲᱮ ᱠᱚ ᱥᱟᱱᱟᱢ ᱜᱮ ᱫᱟᱬᱟᱱᱟᱠᱚ ᱮᱱᱮᱡ ᱟᱠᱚ ᱚᱰᱚᱠᱚᱜ ᱟᱠᱚ ᱵᱚᱞᱚᱜ ᱟᱠᱚ ᱡᱚᱛᱚ ᱠᱤᱪᱷᱩ ᱥᱟᱱᱟᱢᱟᱜ ᱞᱮ ᱯᱩᱨᱟᱹᱣ ᱠᱮᱫ ᱜᱮ ᱪᱟᱵᱟᱭᱮᱱ ᱛᱟᱞᱮ ᱜᱮ ᱟᱫᱚ ᱡᱚᱢᱟᱞᱮ ᱯᱤᱴᱷᱟᱹᱭᱟᱞᱮ ᱞᱟᱴᱷᱟᱭᱟᱞᱮ ᱱᱚᱣᱟ ᱥᱤᱢ ᱠᱚᱞᱮ ᱵᱚᱸᱜᱟ ᱠᱚᱣᱟ ᱨᱟᱪᱟ ᱠᱚᱞᱮ ᱚᱞᱟ ᱡᱚᱛᱚ ᱞᱮ ᱯᱩᱨᱟᱹᱣᱟ ᱚᱱᱟ ᱠᱚ ᱰᱟᱝᱨᱟ ᱠᱚᱞᱮ ᱛᱚᱞ ᱠᱚᱣᱟ ᱯᱮᱲᱟ ᱠᱚᱠᱚ ᱦᱤᱡᱩᱜ ᱛᱟᱞᱮᱭᱟ ᱞᱚᱴᱟ ᱫᱟᱜ ᱛᱮᱞᱮ ᱫᱟᱨᱟᱢ ᱠᱚᱣᱟ ᱡᱟᱸᱜᱟ ᱠᱚᱠᱚ ᱡᱟᱸᱜᱟ ᱠᱚᱞᱮ ᱟᱵᱩᱠ ᱠᱚᱣᱟ ᱪᱤᱞᱩᱝ ᱛᱷᱟᱢᱟ ᱠᱩᱨ ᱠᱚᱞᱮ ᱮᱢᱟ ᱠᱚᱣᱟ ᱡᱚᱛᱚ ᱠᱤᱪᱷᱩ ᱠᱚᱣᱟᱞᱮ ᱛᱟᱨ ᱵᱟᱫᱮᱞᱮ ᱦᱟᱺᱰᱤ ᱜᱮ ᱯᱟᱹᱣᱨᱟᱹᱜᱮ ᱡᱤᱞ ᱜᱮ ᱯᱤᱴᱷᱟᱹᱜᱤ ᱡᱚᱢ ᱟᱠᱚ ᱟᱫᱚ ᱛᱟᱦᱮᱱ ᱦᱚᱲ ᱫᱚᱠᱚ ᱛᱟᱦᱮᱱ ᱜᱮᱛᱟ ᱞᱮᱭᱟ ᱪᱟᱞᱟᱜ ᱦᱚᱲ ᱫᱚᱠᱚ ᱪᱟᱞᱟᱣᱮᱱ ᱛᱟᱞᱮ ᱜᱮ ᱟᱫᱚ ᱵᱟᱥ ᱫᱚᱥᱟᱨ ᱦᱤᱞᱳᱜ ᱫᱚ ᱟᱫᱚ ᱡᱟᱞᱮᱭᱮᱱ ᱛᱟᱞᱮᱭᱟ ᱪᱟᱵᱟᱭᱮᱱ ᱛᱟᱞᱮᱭᱟ ᱟᱫᱚ